ᱦᱚᱸ ᱯᱳᱞᱴᱨᱤ ᱵᱤᱡᱽᱱᱮᱥ ᱡᱟᱦᱟᱸᱞᱤᱧ ᱢᱮᱱ ᱟᱠᱟᱫᱟ ᱚᱱᱟᱫᱚ ᱠᱟᱨᱵᱟᱨ ᱦᱩᱭᱩᱜ ᱠᱟᱱ ᱜᱮᱭᱟ ᱚᱱᱟ ᱵᱤᱡᱽᱱᱮᱥ ᱠᱟᱛᱮᱫ ᱱᱤᱛᱳᱜ ᱟᱹᱰᱤ ᱪᱮᱨᱦᱟᱞᱤᱧ ᱵᱩᱡᱷᱟᱹᱣᱮᱫᱟ ᱡᱩᱫᱤ ᱟᱢ ᱥᱚ ᱴᱟᱠᱟᱢ ᱯᱩᱸᱡᱤᱢ ᱞᱟᱜᱟᱣᱟ ᱮᱱᱠᱷᱟᱱ ᱫᱚ ᱯᱟᱸᱪᱥᱚ ᱴᱟᱠᱟ ᱪᱷᱚᱥᱚ ᱴᱟᱠᱟ ᱢᱟᱱᱮ ᱯᱷᱟᱭᱫᱟ ᱦᱤᱡᱩᱜ ᱠᱟᱱᱟ ᱦᱮᱸᱥᱮ ᱛᱚ ᱚᱱᱟ ᱦᱤᱥᱟᱹᱵᱛᱮ ᱡᱩᱫᱤ ᱫᱩ ᱛᱤᱱ ᱦᱟᱡᱟᱨ ᱜᱟᱱᱮᱢ ᱫᱚᱦᱚ ᱠᱟᱠᱚᱣᱟ ᱯᱚᱞᱴᱨᱤ ᱨᱮ ᱦᱚᱯᱚᱱ ᱠᱚ ᱛᱚ ᱩᱱᱠᱩ ᱫᱚᱠᱚ ᱥᱮᱬᱟᱜ ᱜᱮᱭᱟ ᱠᱚ ᱫᱟᱱᱟ ᱯᱟᱱᱤ ᱠᱚ ᱮᱢ ᱠᱟᱛᱮᱜ ᱠᱷᱟᱱ ᱫᱚ ᱛᱚ ᱩᱱᱠᱩᱜᱮ ᱟᱹᱰᱤ ᱞᱚᱜᱚᱱ ᱠᱚ ᱦᱟᱨᱟᱜ ᱠᱟᱱᱟ ᱠᱚ ᱠᱚᱢ ᱥᱮ ᱠᱚᱢ ᱥᱚᱢᱚᱭ ᱫᱚ ᱞᱟᱜᱟᱜ ᱠᱟᱱ ᱜᱮᱭᱟ ᱦᱟᱨᱟᱭᱮᱱ ᱠᱷᱟᱱ ᱠᱚ ᱛᱚ ᱩᱱᱠᱩ ᱫᱚ ᱟᱹᱠᱷᱨᱤᱧ ᱦᱩᱭᱩᱜ ᱠᱟᱱᱟ ᱜᱮᱫ ᱠᱟᱛᱮᱜ ᱟᱨᱵᱟᱠᱷᱟᱱ ᱜᱚᱴᱟ ᱛᱮᱦᱚᱸ ᱡᱟᱦᱟᱸ ᱞᱮᱠᱟ ᱤᱫᱤ ᱥᱟᱱᱟᱠᱚᱣᱟ ᱚᱱᱠᱟ ᱜᱮᱞᱤᱧ ᱟᱹᱠᱷᱨᱤᱧᱮᱫ ᱠᱚᱣᱟ ᱛᱟᱨ ᱚᱸᱰᱮ ᱠᱷᱚᱱᱜᱮ ᱯᱚᱭᱥᱟ ᱫᱟᱢ ᱫᱟᱲᱮᱭᱟᱜ ᱟᱹᱰᱤ ᱰᱷᱮᱨᱞᱤᱧ ᱧᱟᱢᱮᱫᱟ ᱟᱨ ᱟᱹᱰᱤ ᱠᱩᱥᱤᱢ ᱵᱩᱡᱟ ᱠᱚᱢ ᱯᱚᱭᱥᱟᱛᱮ ᱴᱟᱭᱤᱢ ᱞᱚᱥᱚᱜ ᱠᱟᱱᱟ ᱮᱥᱤᱵᱤ ᱯᱷᱟᱹᱞᱛᱩᱜᱮ ᱛᱚ ᱴᱟᱭᱤᱢ ᱯᱷᱟᱹᱞᱛᱩ ᱫᱚ ᱵᱟᱝ ᱞᱚᱥᱚᱜ ᱠᱟᱱᱟ ᱛᱚ ᱯᱩᱸᱡᱤ ᱞᱟᱜᱟᱣ ᱠᱷᱟᱡ ᱚᱱᱟ ᱴᱟᱭᱤᱢ ᱫᱚ ᱩᱱᱤ ᱴᱟᱭᱤᱢᱮ ᱢᱮᱱᱴᱮᱱᱟ ᱟᱪᱪᱷᱟ ᱩᱱᱠᱩ ᱠᱚ ᱥᱚᱢᱚᱭ ᱨᱮ ᱟᱹᱠᱷᱨᱤᱧ ᱵᱟᱲᱟᱭᱮᱫ ᱠᱚᱣᱟᱞᱤᱧ ᱡᱮ ᱡᱟᱦᱟᱸᱭ ᱠᱚ ᱦᱤᱡᱩᱜ ᱠᱟᱱᱟ ᱠᱚ ᱟᱥ ᱯᱟᱥ ᱨᱮᱱ ᱠᱚ ᱡᱟᱦᱟᱸᱭ ᱜᱮ ᱠᱚ ᱠᱷᱚᱡᱽ ᱟᱠᱚ ᱛᱚ ᱮᱢᱟ ᱠᱚ ᱠᱟᱱᱟᱞᱤᱧ ᱫᱩ ᱠᱤᱞᱳ ᱛᱤᱱ ᱠᱤᱞᱳ ᱡᱟᱦᱟᱸ ᱞᱮᱠᱟ ᱜᱮᱠᱚ ᱠᱷᱚᱡ ᱠᱟᱱᱟ ᱚᱱᱠᱟᱞᱤᱧ ᱮᱢᱟ ᱠᱚ ᱠᱟᱱᱟ ᱟᱨ ᱠᱤᱞᱳ ᱦᱤᱥᱟᱹᱵᱛᱮ ᱱᱤᱛᱳᱜ ᱫᱩᱥᱚ ᱴᱟᱠᱟ ᱪᱟᱞᱟᱜ ᱠᱟᱱᱟ ᱦᱮᱸ ᱥᱮ ᱫᱩᱥᱚ ᱫᱚᱥ ᱵᱤᱥ ᱚᱱᱠᱟ ᱪᱟᱞᱟᱜ ᱠᱟᱱᱟ ᱛᱚ ᱚᱱᱟᱜᱮ ᱯᱷᱟᱭᱫᱟ ᱪᱮᱫᱞᱤᱧ ᱵᱩᱡᱷᱟᱹᱣ ᱠᱮᱫᱟ ᱩᱱᱟᱹᱜ ᱠᱚᱢ ᱦᱟᱛᱟᱣ ᱠᱟᱛᱮᱫ ᱥᱚᱢᱚᱭᱼᱢᱟ ᱤᱱᱠᱟᱹᱛᱮ ᱢᱟᱨᱮ ᱡᱚᱢᱮᱫᱟ ᱛᱚ ᱩᱱᱠᱩ ᱥᱚᱢᱚᱭᱛᱮ ᱚᱱᱟ ᱟᱹᱞᱤᱧ ᱫᱚᱥᱴᱟ ᱫᱚᱥᱴᱟ ᱴᱟᱠᱟ ᱫᱚ ᱡᱟᱦᱟᱸ ᱛᱤᱱᱟᱹᱜ ᱮᱠᱥᱚ ᱴᱟᱠᱟᱞᱤᱧ ᱞᱟᱜᱟᱣ ᱠᱟᱫᱟ ᱯᱩᱸᱡᱤ ᱛᱚ ᱚᱱᱟ ᱠᱷᱚᱱ ᱫᱚ ᱟᱹᱞᱤᱧ ᱫᱩ ᱥᱚ ᱛᱤᱱ ᱥᱚ ᱴᱟᱠᱟᱧ ᱠᱟᱢᱟᱣᱮᱫᱟ ᱢᱤᱫᱴᱤᱡ ᱥᱤᱢ ᱨᱮ ᱢᱮᱱᱠᱷᱟᱱ ᱯᱷᱟᱭᱫᱟ ᱜᱮᱭᱟ ᱛᱚ ᱚᱱᱟᱜᱮ ᱱᱚᱣᱟ ᱟᱹᱰᱤ ᱯᱷᱟᱭᱫᱟ ᱞᱤᱧ ᱵᱩᱡᱮᱫᱟ ᱛᱚ ᱚᱱᱟᱜᱮ ᱦᱟᱠᱳ ᱠᱚ ᱢᱮᱱᱟᱜ ᱠᱚᱣᱟ ᱜᱮᱰᱮ ᱠᱚ ᱢᱮᱱᱟᱜ ᱠᱚᱣᱟ ᱥᱤᱢ ᱠᱚ ᱢᱮᱱᱟᱜ ᱠᱚᱣᱟ ᱥᱩᱠᱨᱤ ᱠᱚ ᱢᱮᱱᱟᱜ ᱠᱚᱣᱟ ᱛᱚ ᱟᱹᱞᱤᱧ ᱫᱚ ᱪᱮᱫ ᱛᱮᱦᱚᱸ ᱠᱟᱹᱢᱤ ᱵᱟᱝ ᱯᱚᱭᱥᱟ ᱫᱚ ᱡᱟᱦᱟᱸ ᱵᱟᱝ ᱡᱟᱦᱟᱸ ᱞᱮᱠᱟᱛᱮ ᱨᱩᱯ ᱛᱮᱜᱮ ᱯᱚᱭᱥᱟ ᱫᱚ ᱦᱤᱡᱩᱜ ᱠᱟᱱᱟ ᱛᱚ ᱚᱱᱟᱜᱮ ᱟᱹᱰᱤ ᱨᱟᱹᱥᱠᱟᱹ ᱞᱤᱧ ᱵᱩᱡᱷᱟᱹᱣᱟ ᱡᱮ ᱱᱚᱣᱟ ᱩᱯᱟᱹᱭ ᱞᱟᱹᱭᱟᱫ ᱞᱮᱭᱟ ᱠᱚ ᱢᱟᱨᱟᱝ ᱦᱚᱲ ᱠᱚ ᱛᱚ ᱡᱟᱦᱟᱸ ᱜᱮ ᱢᱮᱱᱟᱜ ᱠᱚᱣᱟ ᱫᱮᱠᱷᱟ ᱫᱮᱠᱷᱤᱛᱮ ᱛᱚ ᱟᱹᱰᱤ ᱪᱮᱨᱦᱟ ᱵᱩᱡᱷᱟᱹᱜ ᱠᱟᱱᱟ ᱟᱨ ᱯᱚᱭᱥᱟ ᱦᱚᱸ ᱡᱟᱦᱟᱸ ᱛᱤᱨᱮᱢ ᱢᱮᱱᱟ ᱟᱹᱠᱷᱨᱤᱧ ᱜᱚᱫ ᱠᱟᱭᱟᱢ ᱯᱚᱭᱥᱟ ᱦᱮᱡ ᱮᱱᱟ ᱪᱟᱞᱟᱜ ᱯᱚᱭᱥᱟ ᱴᱟᱠᱟ ᱚᱵᱚᱵ ᱵᱟ ᱛᱟᱦᱮᱱᱟ ᱡᱟᱦᱟᱱᱟᱜ ᱠᱩᱲᱟᱹᱜ ᱵᱟᱝ ᱠᱚᱲᱟ ᱚᱱᱟᱦᱚᱸ ᱚᱵᱷᱟᱵᱽ ᱵᱟᱝ ᱛᱟᱦᱮᱱᱟ ᱚᱱᱟᱦᱚᱸ ᱠᱤᱨᱤᱧᱚᱜ ᱠᱟᱱᱟ ᱛᱚ ᱚᱱᱠᱟᱛᱮ ᱠᱤᱨᱤᱧ ᱠᱟᱛᱮᱜᱮ ᱟᱞᱢᱟᱨᱤ ᱞᱤᱧ ᱠᱤᱨᱤᱧ ᱠᱮᱫᱟ ᱞᱤᱧ ᱟᱹᱞᱤᱧ ᱵᱟᱹᱞᱤᱧ ᱥᱳᱪᱟᱞᱮᱭᱟ ᱟᱨ ᱢᱟᱨᱟᱝᱞᱤᱧ ᱠᱤᱨᱤᱧ ᱫᱟᱲᱮᱭᱟᱜᱼᱟ ᱢᱟᱡᱷᱩᱨ ᱛᱚ ᱚᱱᱟ ᱜᱮ ᱠᱟᱴᱤᱡ ᱟᱛᱳ ᱠᱚᱠᱚ ᱡᱚᱞᱚᱱ ᱫᱚᱠᱚ ᱡᱚᱞᱚᱱᱚᱜ ᱠᱟᱱ ᱜᱮᱭᱟ ᱛᱚ ᱱᱮᱥᱠᱮᱴ ᱢᱟ ᱢᱮᱱᱟᱜ ᱜᱮᱭᱟ ᱮᱱ ᱨᱮᱦᱚᱸ ᱡᱟᱦᱟᱸ ᱞᱮᱠᱟ ᱠᱩᱲᱟᱹᱣ ᱚᱱᱠᱟ ᱠᱟᱹᱢᱤᱭᱟ ᱚᱱᱠᱟᱢ ᱦᱟᱛᱟᱣᱟ ᱛᱚ ᱚᱱᱟ ᱜᱮᱞᱤᱧ ᱦᱟᱛᱟᱣ ᱠᱮᱭᱟ ᱟᱴ ᱦᱟᱡᱟᱨ ᱛᱮ ᱟᱨ ᱢᱟᱹᱡᱷᱤ ᱛᱚ ᱚᱱᱟᱜᱮ ᱠᱟᱹᱴᱤᱡ ᱱᱚᱡᱚᱨ ᱯᱟᱲᱟᱣ ᱧᱚᱜ ᱮᱱᱟ ᱛᱚ ᱠᱚᱭᱮᱵᱟᱛ ᱵᱟᱝᱼᱟ ᱚᱱᱟ ᱠᱚᱫᱚ ᱥᱟᱱᱟᱢ ᱥᱤᱫᱟᱜ ᱜᱮᱭᱟ ᱛᱚ ᱟᱨ ᱱᱮᱥ ᱛᱤᱧ ᱠᱚ ᱟᱨᱚ ᱰᱷᱮᱨ ᱰᱷᱮᱨ ᱞᱤᱧ ᱤᱱᱠᱟᱢᱟ ᱡᱟᱦᱟᱱᱟᱜ ᱜᱮ ᱠᱤᱨᱤᱧ ᱥᱟᱱᱟ ᱞᱤᱧᱟᱹ ᱚᱲᱟᱜ ᱠᱚ ᱫᱩᱣᱟᱹᱨ ᱠᱚ ᱜᱟᱹᱰᱤ ᱠᱚ ᱮᱢᱟᱱ ᱠᱚ ᱛᱚ ᱠᱚᱥᱤᱥ ᱢᱮᱱᱟᱜ ᱜᱮᱭᱟ ᱦᱟᱨᱟ ᱵᱟᱠᱚ ᱦᱟᱨᱟ ᱠᱟᱱᱟ